ᱤ ᱥᱮᱯ ᱫᱚ ᱟᱹᱰᱤᱜᱮ ᱞᱟᱹᱠᱛᱤᱭᱟᱱᱟᱜ ᱠᱟᱱᱟ ᱪᱮᱫᱟᱜ ᱥᱮ ᱤ ᱥᱮᱯ ᱫᱟᱨᱟᱭ ᱛᱮᱜᱮ ᱡᱮᱢᱚᱱ ᱤᱧᱡᱤᱱᱤᱭᱟᱨ ᱞᱮᱠᱟᱛᱮᱵᱚᱱ ᱧᱮᱞᱟ ᱤ ᱥᱮᱯ ᱫᱟᱨᱟᱭ ᱛᱮᱜᱮ ᱟᱵᱚ ᱱᱚᱣᱟ ᱮᱨᱳᱯᱞᱮᱱ ᱥᱮ ᱴᱨᱮᱱ ᱮᱢᱟᱱ ᱠᱚᱜᱮ ᱦᱩᱭ ᱫᱟᱲᱮᱭᱟᱜ ᱠᱟᱱᱟ ᱡᱮᱢᱚᱱ ᱟᱵᱚ ᱩᱱᱫᱤᱱ ᱫᱚ ᱡᱮᱢᱚᱱ ᱯᱷᱳᱱ ᱠᱤᱯᱮᱴ ᱯᱷᱳᱱ ᱛᱟᱦᱮᱸ ᱠᱟᱱᱟ ᱞᱟᱦᱟᱛᱮ ᱯᱷᱳᱱ ᱛᱮ ᱚᱱᱞᱟᱭᱤᱱ ᱠᱞᱟᱥ ᱵᱟᱝ ᱦᱩᱭᱩᱜ ᱠᱟᱱ ᱛᱟᱦᱮᱸ ᱱᱮᱛᱟᱨ ᱫᱚ ᱰᱤᱡᱤᱴᱮᱞ ᱢᱟᱱᱮ ᱡᱩᱜᱽ ᱥᱟᱶ ᱥᱟᱶᱛᱮ ᱡᱚᱛᱚ ᱰᱤᱡᱤᱴᱮᱞ ᱵᱚᱫᱚᱞᱮᱱᱟ ᱚᱱᱟ ᱞᱮᱠᱟᱛᱮᱵᱚᱱ ᱧᱮᱞᱟ ᱤ ᱥᱮᱯ ᱫᱚ ᱟ ᱰᱤ ᱞᱟ ᱠᱛᱤᱭᱟᱱᱟᱜ ᱠᱟᱱᱟ ᱪᱮᱫᱟᱜ ᱥᱮ ᱤ ᱥᱮᱯ ᱫᱟᱨᱟᱡᱽ ᱛᱮᱜᱮ ᱟᱵᱚ ᱩᱱ ᱩᱱᱫᱤᱱ ᱡᱮᱢᱚᱱ ᱠᱟᱴ ᱱᱟᱦᱮᱞ ᱛᱮᱵᱚᱱ ᱥᱤᱭᱮᱫ ᱛᱟᱦᱮᱱ ᱟᱨ ᱱᱤᱛᱚᱝ ᱤᱧᱡᱤᱱᱤᱭᱟᱨ ᱠᱚ ᱦᱩᱭ ᱠᱟᱛᱮᱫ ᱟᱵᱚ ᱚᱱᱟ ᱫᱚ ᱠᱟᱴᱛᱮ ᱵᱟᱝ ᱥᱤ ᱠᱟᱛᱮᱫ ᱴᱟᱠᱴᱟᱨ ᱛᱮ ᱮᱢᱟᱱ ᱠᱚᱛᱮ ᱠᱚ ᱥᱤᱭᱫᱟ ᱚᱱᱟ ᱞᱮᱠᱟᱛᱮ ᱤ ᱥᱮᱯ ᱫᱚ ᱟ ᱰᱤᱜᱮ ᱞᱟ ᱠᱛᱤᱭᱟᱱᱟᱜ ᱠᱟᱱᱟ